ᱤᱧ ᱠᱟᱹᱴᱤᱡ ᱠᱷᱚᱡ ᱱᱤᱛᱳᱜ ᱦᱟᱵᱤᱡ ᱫᱚ ᱱᱚᱝᱠᱟ ᱠᱟᱛᱤᱧ ᱯᱟᱲᱦᱟᱣ ᱟᱠᱟᱱᱟ ᱤᱧ ᱡᱚᱠᱷᱚᱱ ᱠᱟᱹᱴᱤᱡ ᱜᱤᱧ ᱛᱟᱦᱮᱸᱠᱟᱱᱟ ᱛᱚᱠᱷᱚᱡ ᱤᱧ ᱠᱷᱚᱡ ᱦᱚᱸ ᱦᱩᱰᱤᱧᱤᱡ ᱢᱤᱫᱴᱮᱱ ᱤᱧ ᱵᱷᱟᱭᱮ ᱛᱟᱦᱮᱸᱠᱟᱱᱟ ᱟᱨ ᱤᱧ ᱜᱚᱜᱚ ᱤᱧ ᱵᱟᱵᱟ ᱫᱚ ᱞᱟᱦᱟ ᱨᱮᱱ ᱦᱚᱲ ᱠᱟᱱ ᱛᱮᱠᱤᱱ ᱯᱟᱲᱦᱟᱜ ᱨᱮᱱᱟᱜ ᱠᱳᱱᱳ ᱚᱵᱷᱤᱜᱽᱜᱚᱛᱟ ᱫᱚ ᱵᱟᱝ ᱛᱟᱦᱮᱸᱠᱟᱱ ᱛᱟᱹᱠᱤᱱᱟ ᱚᱱᱟ ᱠᱷᱟᱹᱛᱤᱨ ᱛᱮ ᱤᱧᱫᱚ ᱞᱟᱦᱟ ᱨᱮᱫᱚ ᱤᱥᱠᱩᱞ ᱨᱮᱫᱚ ᱵᱟᱹᱠᱤᱱ ᱵᱷᱩᱨᱛᱤ ᱟᱠᱟᱹᱫᱤᱧ ᱛᱟᱦᱮᱱᱟ ᱪᱮᱫᱟᱜ ᱥᱮ ᱟᱞᱮ ᱵᱷᱟᱭᱤᱧ ᱦᱮᱣᱮ ᱠᱟᱱ ᱛᱟᱦᱮᱱᱟ ᱠᱟᱹᱴᱤᱡ ᱜᱮᱭ ᱛᱟᱦᱮᱸᱠᱟᱱᱟ ᱤᱧ ᱠᱷᱚᱡ ᱦᱚᱸ ᱚᱱᱟ ᱠᱷᱟᱹᱛᱤᱨ ᱟᱨ ᱤᱧ ᱡᱚᱠᱷᱚᱱ ᱟᱞᱮ ᱚᱲᱜ ᱯᱟᱥᱮ ᱨᱟᱥᱛᱟ ᱫᱷᱟᱨᱮ ᱠᱚ ᱥᱮ ᱜᱟᱛᱮ ᱠᱚ ᱥᱟᱣᱛᱤᱧ ᱜᱟᱛᱮᱜ ᱠᱟᱱ ᱛᱟᱦᱮᱱᱟ ᱛᱚᱠᱷᱚᱱ ᱩᱱᱠᱩ ᱤᱧᱨᱮᱱ ᱜᱟᱛᱮ ᱠᱚ ᱥᱟᱱᱟᱢ ᱜᱮ ᱤᱥᱠᱩᱞ ᱠᱚ ᱪᱟᱞᱟᱜ ᱠᱟᱱ ᱛᱟᱦᱮᱱᱟ ᱩᱱᱠᱩ ᱧᱮᱞᱛᱮ ᱤᱧᱫᱚ ᱫᱚᱢᱮ ᱤᱥᱠᱩᱞ ᱪᱟᱞᱟᱜ ᱥᱟᱱᱟᱭᱤᱫᱤᱧ ᱛᱟᱦᱮᱱᱟ ᱚᱱᱟ ᱠᱷᱟᱹᱛᱤᱨ ᱫᱤᱱᱟᱹᱢ ᱤᱧ ᱜᱚᱜᱚ ᱤᱧ ᱵᱟᱵᱟ ᱴᱷᱮᱱ ᱯᱨᱚᱛᱛᱮᱠ ᱫᱤᱱᱤᱧ ᱨᱟᱜ ᱮᱫ ᱠᱟᱱ ᱛᱟᱦᱮᱸᱱᱟ ᱡᱮ ᱤᱧ ᱦᱚᱸ ᱤᱥᱠᱩᱞᱤᱧ ᱪᱟᱞᱟᱜᱼᱟ ᱵᱷᱩᱨᱛᱤ ᱠᱟᱹᱧ ᱵᱮᱱ ᱚᱝᱠᱟ ᱜᱤ ᱠᱤᱪᱷᱩ ᱫᱤᱱ ᱯᱚᱨ ᱤᱧ ᱜᱚᱜᱚ ᱤᱧ ᱵᱟᱵᱟ ᱟᱫᱚ ᱤᱥᱠᱩᱞ ᱨᱮᱠᱤᱱ ᱵᱷᱩᱨᱛᱤ ᱦᱚᱴᱚ ᱠᱟᱹᱫᱤᱧᱟ ᱤᱥᱠᱩᱞ ᱨᱮᱠᱤᱱ ᱵᱷᱩᱨᱛᱤ ᱠᱤᱫᱤᱧᱟ ᱟᱫᱚ ᱛᱚᱠᱷᱚᱱ ᱠᱷᱚᱡ ᱜᱮ ᱤᱥᱠᱩᱞ ᱱᱚᱜᱼᱚᱭ ᱟᱞᱮ ᱯᱟᱥᱮ ᱨᱮ ᱢᱤᱫᱴᱮᱱ ᱛᱷᱟᱸᱰᱟ ᱰᱟᱸᱜᱟ ᱯᱨᱟᱭᱢᱟᱨᱤ ᱤᱥᱠᱩᱞ ᱢᱮᱱᱟᱜ ᱟᱠᱟᱫᱟ ᱚᱸᱰᱮ ᱫᱚ ᱫᱤᱠᱩ ᱜᱤᱫᱽᱨᱟᱹ ᱠᱚᱫᱚ ᱵᱟᱠᱚ ᱯᱟᱲᱦᱟᱜᱼᱟ ᱥᱟᱱᱟᱢ ᱦᱚᱲ ᱜᱤᱫᱽᱨᱟᱹ ᱜᱮ ᱦᱚᱲ ᱟᱛᱳ ᱛᱟᱞᱟ ᱨᱮᱜᱮ ᱢᱮᱱᱟᱜ ᱟᱠᱟᱫᱟ ᱚᱸᱰᱮ ᱜᱮᱠᱤᱱ ᱵᱷᱩᱨᱛᱤ ᱠᱤᱫᱤᱧᱟ ᱟᱫᱚ ᱚᱸᱰᱮᱜᱤᱧ ᱪᱟᱞᱟᱜ ᱠᱟᱱ ᱛᱟᱦᱱᱟ ᱚᱸᱰᱮ ᱜᱤ ᱯᱷᱳᱨ ᱠᱷᱚᱡ ᱯᱷᱟᱭᱤᱵ ᱦᱮᱸ ᱚᱣᱟᱱ ᱠᱷᱚᱡ ᱯᱷᱟᱭᱤᱵ ᱦᱟᱹᱵᱤᱡ ᱤᱧ ᱯᱟᱲᱦᱟᱣ ᱟᱠᱟᱱᱟ ᱱᱚᱸᱰᱮ ᱜᱮ ᱚᱸᱰᱮ ᱯᱟᱲᱦᱟᱣ ᱠᱟᱛᱮ ᱟᱫᱚ ᱚᱸᱰᱮ ᱯᱟᱲᱦᱟᱣ ᱩᱰᱩᱠ ᱠᱟᱛᱮᱫ ᱚᱸᱰᱮᱱᱟᱜ ᱨᱤᱡᱟᱞᱴ ᱧᱟᱢ ᱠᱟᱛᱮᱫ ᱡᱚᱛᱚ ᱥᱟᱨᱴᱤᱯᱷᱤᱠᱮᱴ ᱧᱟᱢ ᱠᱟᱛᱮᱫ ᱥᱟᱦᱮᱵ ᱰᱟᱸᱜᱟ ᱚᱱᱟ ᱤᱥᱠᱩᱞ ᱨᱮ ᱢᱤᱫᱴᱮᱱ ᱤᱥᱠᱩᱞ ᱢᱮᱱᱟᱜ ᱟᱠᱟᱫᱟ ᱦᱟᱭ ᱤᱥᱠᱩᱞ ᱮᱢᱮᱥᱠᱮ ᱚᱸᱰᱮ ᱱᱚᱣᱟ ᱤᱥᱠᱩᱞ ᱨᱮᱱ ᱢᱟᱥᱴᱟᱨ ᱜᱮᱠᱚ ᱵᱷᱩᱨᱛᱤ ᱦᱚᱴᱚ ᱠᱟᱜ ᱞᱮᱭᱟ ᱠᱚ ᱚᱸᱰᱮ ᱚᱸᱰᱮ ᱠᱷᱚᱡ ᱛᱟᱦᱚᱞᱚᱮ ᱚᱸᱰᱮ ᱟᱵᱟᱨ ᱪᱟᱞᱟᱜ ᱤᱧ ᱞᱟᱜᱟᱣᱱᱟ ᱚᱸᱰᱮ ᱠᱷᱚᱱᱫᱚ ᱯᱷᱟᱭᱤᱵ ᱠᱷᱚᱱᱫᱚ ᱵᱟᱹᱧ ᱵᱷᱩᱨᱛᱤ ᱞᱮᱱᱟ ᱟᱞᱮ ᱱᱚᱣᱟ ᱯᱨᱟᱭᱢᱟᱨᱤ ᱤᱥᱠᱩᱞ ᱨᱮᱫᱚ ᱚᱣᱟᱱ ᱠᱷᱚᱡ ᱯᱷᱟᱭᱤᱵ ᱦᱟᱹᱵᱤᱡ ᱛᱟᱦᱮᱸᱠᱟᱱᱛᱮ ᱟᱫᱚ ᱚᱸᱰᱮ ᱜᱤᱧ ᱯᱟᱲᱦᱟᱣᱱᱟ ᱟᱨ ᱚᱱᱟ ᱦᱟᱭ ᱤᱥᱠᱩᱞ ᱨᱮᱫᱚ ᱥᱤᱠᱥ ᱠᱷᱚᱡ ᱤᱧ ᱵᱷᱩᱨᱛᱤᱭᱮᱱᱟ ᱥᱤᱠᱥ ᱠᱷᱚᱡ ᱮᱭᱤᱴ ᱦᱟᱹᱵᱤᱡ ᱫᱚ ᱥᱟᱦᱮᱵ ᱰᱟᱸᱜᱟ ᱦᱟᱭ ᱤᱥᱠᱩᱞ ᱨᱤᱲ ᱯᱟᱲᱦᱟᱣᱱᱟ ᱮᱭᱤᱴ ᱠᱷᱚᱱᱫᱚ ᱟᱵᱟᱨ ᱚᱸᱰᱮ ᱱᱟᱭᱤᱱ ᱴᱮᱱ ᱫᱚ ᱵᱟᱝ ᱛᱟᱦᱮᱸᱠᱟᱱᱟ ᱵᱟᱝ ᱛᱟᱦᱮᱸ ᱠᱟᱱ ᱠᱷᱟᱹᱛᱤᱨ ᱚᱸᱰᱮ ᱤᱧᱫᱚ ᱟᱵᱟᱨ ᱱᱚᱣᱟ ᱠᱷᱟᱸᱰᱟᱭ ᱰᱟᱸᱜᱟ ᱠᱷᱚᱱ ᱦᱟᱱᱮ ᱜᱚᱲ ᱤᱥᱠᱩᱞ ᱨᱤᱧ ᱵᱷᱩᱨᱛᱤᱭᱮᱱᱟ ᱚᱸᱰᱮᱧ ᱵᱷᱩᱨᱛᱤ ᱠᱟᱛᱮᱫ ᱚᱸᱰᱮ ᱵᱟᱨ ᱵᱚᱪᱷᱚᱨᱤᱧ ᱯᱟᱲᱦᱟᱣᱱᱟ ᱮᱭᱤᱴ ᱠᱷᱚᱡ ᱱᱟᱭᱤᱱ ᱴᱮᱱ ᱚᱱᱟ ᱞᱚᱠᱰᱟᱣᱩᱱ ᱠᱷᱟᱹᱛᱤᱨ ᱚᱸᱰᱮ ᱫᱚ ᱵᱮᱜᱚᱨ ᱯᱚᱨᱤᱠᱠᱷᱟ ᱮᱢ ᱛᱮᱜᱮᱠᱚ ᱯᱟᱥ ᱠᱟᱫ ᱞᱮᱭᱟ ᱞᱚᱠᱰᱟᱣᱩᱱ ᱯᱟᱥ ᱚᱸᱰᱮ ᱠᱩ ᱚᱸᱰᱮ ᱠᱷᱚᱡ ᱩᱰᱩᱠ ᱠᱟᱛᱮᱫᱚ ᱤᱧᱫᱚ ᱢᱟᱱᱠᱚᱨ ᱨᱮ ᱟᱨᱚ ᱢᱤᱫᱴᱮᱱ ᱦᱟᱭ ᱤᱥᱠᱩᱞ ᱛᱟᱦᱮᱸᱠᱟᱱᱟ ᱚᱸᱰᱮᱧ ᱯᱟᱲᱦᱟᱣᱱᱟ ᱤᱞᱮᱵᱷᱮᱱ ᱴᱩᱭᱮᱞᱵᱷ ᱚᱸᱰᱮ ᱮᱭᱤᱪ ᱮᱥ ᱚᱸᱰᱮ ᱤᱞᱮᱵᱷᱮᱱ ᱴᱩᱭᱮᱞᱵᱷ ᱯᱟᱲᱦᱟᱣ ᱠᱟᱛᱮ ᱚᱸᱰᱮ ᱜᱮ ᱮᱭᱤᱪ ᱮᱥ ᱤᱧ ᱮᱢ ᱠᱮᱫᱟ ᱮᱭᱤᱪ ᱮᱥ ᱮᱢ ᱠᱟᱛᱮᱫ ᱛᱮᱦᱮᱧᱼᱜᱟᱯᱟ ᱫᱚ ᱱᱚᱜᱼᱚᱭ ᱫᱩᱦᱟᱡᱟᱨ ᱛᱮᱭᱤᱥ ᱥᱟᱞ ᱛᱮᱦᱮᱧᱼᱜᱟᱯᱟ ᱱᱚᱣᱟ ᱢᱟᱱᱠᱚᱨ ᱠᱚᱞᱮᱡᱽ ᱨᱮ ᱯᱷᱟᱨᱥᱴ ᱤᱭᱟᱨ ᱨᱤᱧ ᱯᱟᱲᱦᱟᱜ ᱠᱟᱱᱟ